ᱤᱧᱟᱹᱜ ᱫᱤᱥ ᱦᱩᱫᱤᱥ ᱫᱚ ᱦᱩᱭᱩᱜ ᱠᱟᱱᱟ ᱡᱮ ᱟᱵᱚ ᱡᱮ ᱥᱟᱶᱛᱟ ᱵᱚᱱ ᱥᱩᱥᱟᱹᱨᱮᱫ ᱠᱟᱱᱟ ᱱᱚᱣᱟ ᱫᱚ ᱟᱹᱰᱤ ᱱᱟᱯᱟᱭ ᱥᱮ ᱥᱟᱶᱛᱟ ᱞᱟᱹᱜᱤᱫ ᱟᱹᱰᱤ ᱵᱷᱟᱹᱜᱮ ᱵᱚᱱ ᱠᱟᱹᱢᱤ ᱦᱚᱨᱟᱭᱮᱫᱟ ᱪᱮᱫᱟᱜ ᱥᱮ ᱛᱮᱦᱮᱧ ᱵᱚᱱ ᱧᱮᱞ ᱧᱟᱢᱮᱫ ᱠᱟᱱ ᱜᱮᱭᱟ ᱟᱹᱵᱚ ᱥᱚᱨᱠᱟᱨ ᱯᱟᱦᱚᱴᱟ ᱠᱷᱚᱱ ᱩᱱᱟᱹᱜ ᱦᱚᱸᱠ ᱟᱹᱭᱫᱟᱹᱨ ᱵᱚᱱ ᱧᱟᱢᱟ ᱢᱮᱱᱠᱷᱟᱱ ᱟᱵᱚ ᱡᱚᱛᱚ ᱠᱚ ᱮᱲᱮᱭᱮᱫ ᱵᱚᱱᱟ ᱢᱮᱱᱠᱷᱟᱱ ᱟᱵᱚ ᱥᱟᱶᱛᱟ ᱞᱟᱹᱜᱤᱫ ᱫᱚ ᱚᱠᱚᱭ ᱦᱚᱸ ᱵᱟᱠᱚ ᱵᱮᱸᱜᱮᱫ ᱟᱵᱚᱱ ᱠᱟᱱᱟ ᱥᱮ ᱵᱟᱠᱚ ᱠᱟᱹᱢᱤᱭᱮᱫᱟ ᱚᱱᱟᱛᱤᱧ ᱞᱟᱹᱭᱟ ᱟᱵᱚ ᱡᱟᱦᱟᱸ ᱥᱚᱝᱜᱚᱴᱷᱚᱱ ᱛᱟᱞᱟᱛᱮ ᱥᱮ ᱟᱵᱚᱣᱟᱜ ᱡᱟᱦᱟᱸ ᱥᱟᱶᱛᱟ ᱨᱮᱱᱟᱜ ᱠᱟᱹᱢᱤᱦᱚᱨᱟ ᱠᱚ ᱥᱟᱹᱛ ᱥᱟᱯᱲᱟᱣ ᱞᱟᱹᱜᱤᱫ ᱡᱟᱦᱟᱸ ᱤᱧ ᱥᱮ ᱟᱨᱚ ᱟᱭᱢᱟ ᱜᱚᱲᱚ ᱥᱚᱯᱚᱦᱚᱫ ᱨᱮ ᱢᱟᱨᱟᱝ ᱢᱟᱨᱟᱝ ᱜᱟᱹᱠᱷᱩᱲᱤᱭᱟᱹ ᱠᱚ ᱩᱱᱩᱠᱩ ᱠᱚᱣᱟᱜ ᱜᱚᱲᱚ ᱛᱟᱞᱟᱛᱮ ᱡᱟᱦᱟᱸ ᱞᱮᱠᱟᱱ ᱠᱟᱹᱢᱤ ᱥᱚᱨᱠᱟᱨ ᱯᱟᱦᱚᱴᱟ ᱠᱷᱚᱱ ᱟᱹᱫᱟᱹᱭ ᱦᱟᱛᱟᱣ ᱥᱮ ᱟᱨᱦᱚᱸ ᱱᱩᱠᱩ ᱚᱞ ᱯᱟᱲᱦᱟᱣ ᱜᱤᱫᱽᱨᱟᱹ ᱠᱚ ᱞᱟᱹᱜᱤᱫ ᱡᱟᱦᱟᱸ ᱥᱤᱴ ᱥᱮ ᱡᱟᱦᱟᱸ ᱟᱵᱚᱣᱟᱜ ᱮᱥᱴᱤ ᱠᱳᱴᱟ ᱨᱮᱱᱟᱜ ᱡᱟᱦᱟᱸ ᱦᱚᱸᱠ ᱠᱚ ᱢᱮᱱᱟᱜ ᱛᱟᱵᱚᱱ ᱚᱱᱟ ᱠᱚᱦᱚᱸ ᱠᱚ ᱮᱲᱮᱭᱮᱫ ᱵᱚᱱᱟ ᱱᱚᱜᱼᱟ ᱠᱚ ᱱᱚᱣᱟ ᱠᱚ ᱠᱟᱹᱢᱤ ᱞᱟᱹᱜᱤᱫ ᱜᱮ ᱤᱧ ᱥᱮ ᱢᱤᱫ ᱤᱧ ᱨᱮᱱ ᱢᱟᱨᱟᱝ ᱫᱟᱫᱟ ᱛᱟᱠᱚ ᱥᱮ ᱜᱟᱹᱠᱷᱩᱲᱤᱭᱟᱹ ᱠᱚ ᱱᱩᱠᱩ ᱥᱟᱱᱟᱢ ᱠᱚ ᱟᱛᱮᱫ ᱜᱮ ᱟᱹᱰᱤ ᱵᱷᱟᱹᱜᱮ ᱫᱤᱥ ᱦᱩᱫᱤᱥ ᱩᱭᱦᱟᱹᱨ ᱵᱷᱟᱵᱽᱱᱟ ᱠᱟᱛᱮᱫ ᱦᱮᱸ ᱠᱟᱹᱢᱤᱦᱚᱨᱟ ᱞᱟᱹᱭᱤᱧ ᱪᱷᱩᱴᱟᱹᱣ ᱟᱠᱟᱱᱟ ᱟᱫᱚ ᱚᱱᱟ ᱛᱟᱞᱟ ᱛᱮᱜᱮ ᱤᱧᱦᱚᱸ ᱠᱟᱹᱴᱤᱡ ᱜᱚᱲᱚ ᱥᱚᱯᱚᱦᱚᱫ ᱤᱧ ᱮᱢ ᱫᱟᱲᱮᱭᱟᱜ ᱠᱟᱱᱛᱮ ᱡᱮ ᱟᱹᱰᱤ ᱨᱟᱹᱥᱠᱟᱹ ᱥᱟᱞᱟᱜ ᱤᱧ ᱢᱮᱱ ᱫᱟᱲᱮᱭᱟᱜ ᱠᱟᱱᱟ ᱡᱮ ᱤᱧ ᱥᱟᱶᱛᱟ ᱥᱮ ᱟᱵᱚᱣᱟᱜ ᱥᱟᱶᱛᱟ ᱡᱟᱦᱟᱸ ᱠᱟᱱᱟ ᱚᱱᱟ ᱥᱩᱥᱟᱹᱨ ᱞᱟᱹᱜᱤᱫ ᱛᱮ ᱟᱹᱰᱤ ᱨᱟᱹᱥᱠᱟᱹ ᱥᱮ ᱵᱷᱟᱜᱮᱧ ᱵᱩᱡᱷᱟᱹᱣ ᱮᱫᱟ ᱟᱫᱚ ᱟᱨ